ᱢᱚᱬᱮ ᱜᱚᱴᱟᱝ ᱜᱟᱹᱰᱤ ᱧᱩᱛᱩᱢ ᱞᱤᱧ ᱞᱟᱹᱭᱮᱜᱼᱟ ᱰᱩᱞᱩᱝ ᱜᱟᱹᱰᱤ ᱥᱟᱜᱟᱲ ᱜᱟᱹᱰᱤ ᱩᱰᱟᱹᱱ ᱜᱟᱹᱰᱤ ᱴᱤᱠᱥᱤ ᱜᱟᱹᱰᱤ ᱴᱨᱟᱠ ᱜᱟᱹᱰᱤ ᱟᱫᱚ ᱢᱟ ᱯᱚᱬᱮ ᱜᱚᱴᱟᱝ ᱧᱩᱛᱩᱢ ᱞᱤᱧ ᱞᱟᱹᱭ ᱠᱮᱜᱼᱟ ᱟᱫᱚ ᱤᱱᱟᱹᱜ ᱜᱮᱞᱤᱧ ᱞᱟᱹᱭᱟ